ᱟᱛᱳ ᱚᱲᱟᱜ ᱨᱮᱫᱚ ᱜᱤᱫᱽᱨᱟᱹ ᱠᱚ ᱯᱩᱥᱴᱤᱠᱚᱨ ᱡᱚᱢ ᱪᱮᱫ ᱠᱚ ᱡᱚᱢ ᱦᱚᱪᱚ ᱠᱚ ᱦᱩᱭᱩᱜᱼᱟ ᱚᱱᱟ ᱠᱚ ᱟᱭᱢᱟ ᱜᱮ ᱵᱟᱠᱚ ᱵᱟᱲᱟᱭᱟ ᱟᱭᱢᱟ ᱦᱚᱲ ᱜᱮ ᱵᱟᱠᱚ ᱵᱟᱲᱟᱭᱟ ᱛᱚ ᱚᱱᱟ ᱠᱚ ᱵᱟᱰᱟᱭ ᱦᱚᱪᱚ ᱞᱟᱹᱜᱤᱫ ᱚᱱᱟᱠᱚ ᱡᱩᱫᱤ ᱵᱟᱰᱟᱭ ᱦᱚᱪᱚ ᱠᱚ ᱦᱩᱭᱩᱜᱼᱟ ᱛᱟᱞᱦᱮ ᱜᱤᱫᱽᱨᱟᱹ ᱪᱮᱫ ᱪᱮᱫ ᱡᱚᱢ ᱦᱚᱪᱚ ᱞᱮᱠᱚ ᱠᱷᱟᱡ ᱪᱮᱫ ᱪᱮᱫ ᱯᱩᱥᱴᱤᱠᱚᱨ ᱡᱚᱢ ᱛᱟᱞᱦᱮ ᱜᱤᱫᱽᱨᱟᱹᱣᱟᱜ ᱚᱡᱚᱱ ᱵᱟᱲᱛᱤᱜᱼᱟ ᱚᱱᱟ ᱠᱚ ᱟᱛᱳ ᱨᱮᱱ ᱦᱚᱲ ᱞᱟᱹᱭᱟᱠᱚ ᱠᱷᱟᱱ ᱛᱟᱞᱦᱮ ᱟᱛᱳ ᱨᱮᱱ ᱦᱚᱲᱟᱜ ᱫᱚ ᱟᱭᱢᱟ ᱜᱮ ᱩᱯᱚᱠᱟᱨ ᱦᱳᱭᱳᱜᱼᱟ ᱡᱮᱞᱮᱠᱟ ᱜᱤᱫᱽᱨᱟᱹ ᱥᱳᱲᱮ ᱡᱚᱢ ᱚᱪᱚ ᱥᱮ ᱵᱤᱞᱤ ᱡᱚᱢ ᱚᱪᱳ ᱥᱮ ᱚᱱᱟ ᱥᱟᱶᱛᱮ ᱵᱟᱨᱦᱮ ᱨᱮ ᱱᱤᱡᱮᱨᱟᱜ ᱠᱚᱲᱟᱢ ᱛᱚᱣᱟ ᱡᱚᱢ ᱚᱪᱳ ᱱᱚᱣᱟ ᱠᱚ ᱡᱩᱫᱤ ᱡᱚᱢ ᱮᱪᱳ ᱦᱩᱭᱩᱜᱼᱟ ᱛᱚ ᱱᱤᱡᱮ ᱦᱚᱸ ᱵᱷᱟᱞᱤ ᱞᱮᱠᱟ ᱟᱲᱟᱜ ᱥᱟᱠᱟᱢ ᱠᱚ ᱛᱚᱣᱟ ᱠᱚ ᱵᱤᱞᱤ ᱠᱚᱭ ᱡᱚᱢᱟ ᱛᱟᱞᱦᱮ ᱠᱷᱟᱱ ᱜᱤᱫᱽᱨᱟᱹᱣᱟᱜ ᱚᱡᱳᱱ ᱵᱟᱲᱛᱤ ᱫᱟᱲᱮᱭᱟᱜᱼᱟ ᱟᱨ ᱡᱩᱫᱤ ᱜᱤᱫᱽᱨᱟᱹᱣᱟᱜ ᱚᱡᱳᱱ ᱰᱷᱮᱨ ᱞᱮᱱᱠᱷᱟᱱ ᱛᱟᱞᱦᱮ ᱚᱱᱟ ᱫᱚ ᱥᱟᱱᱟᱢ ᱦᱚᱲ ᱜᱮ ᱠᱩᱥᱤ ᱠᱚ ᱵᱩᱡᱷᱟᱹᱣᱟ ᱡᱮ ᱟᱡ ᱨᱮᱱ ᱜᱤᱫᱽᱨᱟᱹ ᱵᱷᱟᱜᱮ ᱦᱚᱲᱢᱚ ᱛᱟᱦᱮᱸᱱ ᱛᱟᱭᱟ ᱨᱳᱜᱽ ᱟᱡᱟᱨ ᱵᱟᱝ ᱧᱟᱢᱮᱭᱟ ᱚᱱᱟᱛᱮᱫᱚ ᱩᱱᱠᱩ ᱞᱟᱹᱜᱤᱫ ᱛᱮᱫᱚ ᱟᱛᱳ ᱨᱮᱱ ᱥᱟᱱᱟᱢ ᱦᱚᱲ ᱠᱩᱥᱤ ᱠᱚ ᱵᱩᱡᱷᱟᱹᱣ ᱠᱮᱭᱟ